ᱤᱧ ᱟᱵᱚᱣᱟᱜ ᱞᱟᱠᱪᱟᱨᱨᱮ ᱟᱞᱯᱚᱱᱟᱵᱚᱱ ᱮᱢᱟ ᱛᱟᱨᱯᱚᱨ ᱢᱟᱹᱡᱷᱤ ᱛᱟᱷᱟᱱ ᱵᱚᱱ ᱵᱚᱸᱜᱟ ᱦᱚᱴᱚ ᱠᱟᱜᱼᱟ ᱡᱟᱸᱦᱮᱨ ᱛᱷᱟᱱ ᱨᱮᱦᱚᱸ ᱵᱚᱸᱜᱟ ᱦᱚᱴᱚ ᱠᱟᱜᱼᱟ ᱟᱨ ᱟᱵᱚᱣᱟᱜ ᱯᱚᱨᱚᱵᱽ ᱨᱮ ᱡᱮᱢᱚᱱ ᱥᱚᱨᱦᱟᱭ ᱯᱚᱨᱚᱵᱽ ᱨᱮ ᱠᱩᱴᱟᱹᱢ ᱦᱤᱞᱳᱜ ᱵᱚᱸᱭᱟᱵᱚᱱ ᱥᱤᱢ ᱵᱚᱱ ᱠᱩᱴᱟᱹᱢ ᱠᱚᱣᱟ ᱛᱟᱨᱯᱚᱨᱮ ᱥᱮᱫᱟᱭ ᱦᱟᱯᱲᱟᱢ ᱠᱚᱵᱚᱱ ᱪᱚᱰᱚᱨ ᱟᱠᱚᱣᱟ ᱛᱟᱨᱯᱚᱨᱮ ᱟᱵᱚ ᱵᱚᱱ ᱡᱚᱢᱟ ᱟᱨ ᱵᱟᱯᱞᱟ ᱨᱮᱦᱚᱸ ᱠᱩᱲᱤ ᱵᱚᱱ ᱵᱟᱯᱞᱟ ᱠᱚᱣᱟ ᱥᱮ ᱠᱚᱲᱟ ᱵᱚᱱ ᱵᱟᱯᱞᱟ ᱠᱚᱣᱟ ᱛᱚᱠᱷᱚᱱ ᱦᱚᱸ ᱚᱱᱠᱟᱜᱮ ᱵᱟᱯᱞᱟ ᱦᱩᱭᱩᱜᱼᱟ ᱛᱟᱨᱯᱚᱨᱮ ᱟᱵᱚ ᱫᱚᱵᱚᱱ ᱡᱚᱢᱼᱟ ᱵᱟᱯᱞᱟ ᱦᱩᱭᱩᱜ ᱞᱟᱦᱟ ᱫᱷᱟᱹᱵᱤᱡ ᱟᱵᱚ ᱫᱚ ᱩᱯᱟᱹᱥ ᱨᱮᱜᱮ ᱵᱚᱱ ᱛᱟᱸᱦᱮᱱᱟ